ᱦᱚᱭ ᱡᱤᱱᱤᱥ ᱫᱚ ᱱᱚᱝᱠᱟᱱᱟᱜ ᱠᱟᱱᱟ ᱦᱚᱭ ᱛᱮᱫᱚ ᱟᱹᱰᱤᱜᱟᱱ ᱡᱤᱱᱤᱥ ᱨᱟᱹᱯᱩᱫᱚᱜᱼᱟ ᱦᱚᱭ ᱛᱮᱫᱚ ᱟᱹᱰᱤᱜᱟᱱ ᱵᱮᱱᱟᱜᱼᱟ ᱚᱱᱠᱟᱜᱮ ᱦᱚᱭ ᱞᱮᱠᱷᱟᱱ ᱫᱚ ᱨᱮᱸᱜᱮᱡ ᱱᱟᱪᱟᱨ ᱚᱲᱟᱜ ᱠᱚᱦᱚᱸ ᱛᱟᱦᱮᱱᱟ ᱨᱟᱹᱯᱩᱫᱚᱜᱼᱟ ᱟᱨ ᱡᱟᱦᱟᱸ ᱫᱟᱨᱮ ᱫᱷᱤᱨᱤ ᱵᱟᱝ ᱟᱹᱰᱤ ᱞᱮᱠᱟᱱ ᱡᱟᱭᱜᱟ ᱨᱮ ᱨᱟᱹᱯᱩᱫ ᱞᱮᱱᱠᱷᱟᱱ ᱟᱹᱰᱤ ᱞᱮᱠᱟᱱ ᱮᱸᱴᱠᱮᱴᱚᱬᱮ ᱦᱩᱭᱩᱜᱼᱟ ᱪᱮᱫᱟᱜ ᱥᱮ ᱢᱤᱫᱴᱟᱝ ᱨᱟᱥᱛᱟ ᱨᱮᱜᱮ ᱛᱟᱦᱮᱱᱟ ᱫᱟᱨᱮ ᱡᱩᱫᱤ ᱢᱤᱫᱴᱟᱝ ᱜᱷᱚᱞᱴᱟᱜᱼᱟ ᱦᱚᱭ ᱛᱮ ᱮᱱᱠᱷᱟᱱ ᱢᱟ ᱚᱱᱟ ᱨᱟᱥᱛᱟ ᱡᱟ ᱠᱚ ᱮᱥᱮᱫᱚᱜᱼᱟ ᱚᱱᱠᱟᱜᱮ ᱚᱲᱟᱜ ᱪᱮᱛᱟᱱ ᱨᱮᱦᱚᱸ ᱡᱩᱫᱤ ᱢᱤᱫᱴᱟᱝ ᱫᱟᱨᱮ ᱢᱤᱫᱴᱟᱝ ᱨᱮᱸᱜᱮᱡ ᱚᱲᱟᱜ ᱨᱮ ᱡᱩᱫᱤ ᱫᱟᱨᱮ ᱦᱚᱸ ᱧᱩᱨᱩᱜᱼᱟ ᱮᱱᱠᱷᱟᱱ ᱚᱱᱟ ᱚᱲᱟᱜ ᱫᱚ ᱨᱟᱹᱯᱩᱫᱚᱜᱼᱟ ᱚᱱᱠᱟ ᱜᱮ ᱚᱱᱟ ᱨᱟᱹᱯᱩᱫ ᱚᱲᱟᱜ ᱨᱮ ᱟᱨ ᱚᱠᱚᱭ ᱛᱟᱦᱮᱱᱟ ᱨᱟᱹᱯᱩᱫ ᱚᱲᱟᱜ ᱨᱮ ᱛᱟᱦᱮᱸ ᱠᱟᱛᱮᱫ ᱢᱟ ᱦᱚᱲ ᱢᱤᱫᱴᱟᱱ ᱪᱮᱫ ᱢᱟᱱᱮ ᱪᱮᱫ ᱞᱮᱠᱟ ᱦᱚᱭ ᱛᱮᱫᱚ ᱟᱹᱰᱤᱜᱟᱱ ᱞᱚᱠᱥᱟᱱᱚᱜᱼᱟ ᱚᱱᱠᱟ ᱞᱮᱠᱟ ᱨᱮᱸᱜᱮᱡ ᱱᱟᱪᱟᱨ ᱦᱚᱲ ᱢᱟ ᱤᱱᱟᱹ ᱨᱮᱜᱮ ᱟᱥᱟ ᱵᱷᱚᱨᱥᱟ ᱠᱚ ᱛᱟᱦᱮᱱᱟ ᱟᱨ ᱪᱮᱫ ᱞᱮᱠᱟᱧ ᱞᱟᱹᱭᱟ ᱚᱱᱟᱛᱮ ᱦᱚᱭ ᱡᱤᱱᱤᱥ ᱦᱚᱭ ᱞᱮᱠᱷᱟᱱ ᱩᱥᱟᱹᱨᱟ ᱟᱹᱰᱤ ᱱᱚᱥᱴᱚᱜᱼᱟ ᱟᱹᱰᱤ ᱵᱮᱥᱛᱚ